ᱢᱤᱫᱴᱮᱱ ᱦᱚᱲᱟᱜ ᱡᱤᱭᱚᱱ ᱨᱮ ᱥᱤᱞᱯᱚ ᱫᱚ ᱟᱹᱰᱤᱜᱮ ᱫᱚᱨᱠᱟᱨᱟ ᱪᱮᱫᱟᱜ ᱥᱮ ᱩᱱᱤ ᱚᱠᱟ ᱞᱮᱠᱟᱛᱮ ᱨᱳᱡᱽᱜᱟᱨ ᱟᱭ ᱚᱱᱟ ᱞᱟᱦᱟᱜ ᱟᱭ ᱟᱡ ᱚᱱᱟᱭ ᱪᱮᱥᱴᱟᱭᱟ ᱡᱮᱢᱚᱱ ᱡᱚᱱᱚᱜ ᱜᱟᱞᱟᱝ ᱠᱟᱛᱮᱫ ᱩᱱᱤ ᱡᱚᱱᱚᱜ ᱟᱹᱠᱷᱨᱤᱧ ᱠᱟᱛᱮᱫ ᱚᱸᱰᱮ ᱠᱷᱚᱱ ᱜᱮ ᱠᱤᱪᱷᱩᱭ ᱯᱚᱭᱥᱟ ᱫᱟᱲᱮᱭᱟᱜᱼᱟ ᱥᱮ ᱯᱟᱹᱴᱭᱟᱹᱭ ᱜᱟᱞᱟᱝᱼᱟ ᱥᱮ ᱠᱚᱲᱟ ᱠᱚ ᱫᱚ ᱜᱷᱩᱱᱤ ᱠᱚ ᱮᱢᱟᱱ ᱮᱢᱟᱱ ᱟᱭᱢᱟ ᱡᱤᱱᱤᱥ ᱨᱮᱱᱟᱜ ᱚᱱᱟ ᱠᱚ ᱤᱭᱟᱹ ᱠᱟᱛᱮᱫ ᱚᱠᱟ ᱞᱮᱠᱟᱛᱮ ᱟᱡ ᱟᱭᱟᱜ ᱜᱷᱟᱨᱚᱸᱡᱽ ᱥᱚᱝᱥᱟᱨ ᱚᱠᱟ ᱞᱮᱠᱟᱛᱮ ᱵᱷᱟᱹᱜᱤ ᱴᱷᱤᱠᱮ ᱫᱚᱦᱚ ᱫᱟᱲᱮᱭᱟᱜᱼᱟ ᱚᱱᱠᱟ ᱞᱮᱠᱟᱛᱮᱭ ᱪᱮᱥᱴᱟᱭᱟ ᱪᱮᱫᱟᱜ ᱥᱮ ᱟᱵᱚ ᱫᱚ ᱵᱟᱢ ᱪᱮᱥᱴᱟ ᱞᱮᱠᱷᱟᱱ ᱨᱮᱸᱜᱮᱪ ᱦᱚᱲ ᱛᱟᱦᱞᱮ ᱚᱠᱟ ᱞᱮᱠᱟ ᱥᱮᱫ ᱛᱮᱢ ᱞᱟᱦᱟᱜᱼᱟ ᱡᱟᱛᱮ ᱵᱚᱱ ᱞᱟᱦᱟᱜ ᱚᱱᱠᱟᱜᱮ ᱵᱷᱟᱹᱞᱤ ᱴᱷᱤᱠ ᱛᱮᱵᱚᱱ ᱪᱮᱥᱴᱭ ᱢᱟ ᱡᱚᱛᱚ ᱦᱚᱲ ᱱᱚᱣᱟ ᱥᱚᱛᱮᱜ ᱛᱮ ᱜᱚᱲᱚ ᱵᱚᱱ ᱛᱟᱦᱮᱱ ᱠᱷᱟᱱ ᱟᱨᱚ ᱵᱚᱱ ᱞᱟᱦᱟ ᱫᱟᱲᱮᱭᱟᱜᱼᱟ